ᱢᱤᱫᱴᱟᱱ ᱵᱩᱨᱩ ᱥᱮᱸᱫᱽᱨᱟᱧ ᱪᱟᱞᱟᱣ ᱞᱮᱱᱟ ᱥᱮᱱ ᱞᱮᱱ ᱠᱷᱟᱹᱱᱤᱧ ᱢᱤᱫᱴᱟᱱ ᱢᱟᱨᱟᱜ ᱪᱮᱬᱮ ᱫᱚ ᱯᱮᱦᱚᱲ ᱯᱮᱦᱚᱲᱮ ᱨᱟᱜ ᱮᱫ ᱛᱟᱦᱮᱱ ᱢᱮᱱᱠᱷᱟᱱ ᱩᱱᱤ ᱧᱮᱞ ᱠᱟᱛᱮᱫ ᱤᱧ ᱢᱳᱵᱟᱭᱤᱞ ᱤᱧ ᱩᱰᱩᱠ ᱠᱮᱫᱟ ᱢᱳᱵᱟᱭᱤᱞ ᱩᱰᱩᱠ ᱠᱟᱛᱮᱫ ᱩᱱᱤ ᱪᱷᱚᱵᱤ ᱛᱩᱞᱟᱹᱣᱤᱧ ᱫᱷᱩᱨᱟᱹᱣᱮᱱᱟ ᱢᱮᱱᱠᱷᱟᱱ ᱮᱢᱚᱱ ᱢᱚᱡᱽ ᱪᱷᱚᱵᱤ ᱪᱷᱚᱵᱤ ᱛᱩᱞᱟᱹᱣᱮᱱᱟ ᱮᱱᱠᱷᱟᱱ ᱢᱚᱱᱮᱨᱮ ᱟᱹᱰᱤ ᱡᱳᱨ ᱟᱹᱰᱤ ᱡᱳᱨ ᱞᱟᱜᱟᱣᱮᱱᱟ ᱮᱱᱠᱷᱟᱱ ᱚᱱᱟ ᱪᱷᱚᱵᱤ ᱫᱚ ᱡᱤᱣᱤᱨᱮ ᱵᱷᱤᱡᱟᱹᱣ ᱩᱛᱟᱹᱨᱮᱱᱟ